ᱤᱧᱫᱚ ᱡᱟᱦᱟᱱᱟᱜ ᱤᱥᱤᱱ ᱵᱟᱥᱟᱝ ᱠᱚᱨᱮᱱᱟᱜ ᱫᱚ ᱴᱤᱵᱤ ᱠᱚᱨᱮᱫᱚ ᱢᱳᱵᱟᱭᱤᱞ ᱠᱚᱨᱮ ᱫᱚ ᱵᱟᱹᱧ ᱧᱮᱞ ᱟᱠᱟᱫᱼᱟ ᱤᱧ ᱫᱚ ᱤᱧ ᱜᱚᱜᱚ ᱴᱷᱮᱱ ᱜᱤᱧ ᱧᱮᱞ ᱪᱮᱫ ᱟᱠᱟᱫᱼᱟ ᱟᱨᱤᱧ ᱵᱟᱰᱟᱭ ᱟᱠᱟᱫᱼᱟ ᱠᱩᱞᱤᱭᱮᱧᱟᱹᱧ ᱪᱮᱫ ᱠᱷᱚᱱ ᱪᱮᱫ ᱠᱷᱚᱱ ᱠᱚ ᱵᱮᱱᱟᱣᱼᱟ ᱚᱱᱟᱠᱩᱧ ᱠᱩᱞᱤ ᱡᱚᱝᱟᱱᱚᱜᱼᱟ ᱟᱨ ᱤᱧ ᱜᱚᱜᱚᱫᱚᱭ ᱞᱟᱹᱭ ᱟᱹᱧᱟᱹ ᱠᱷᱚᱱᱰᱷᱟ ᱥᱟᱠᱟᱢ ᱨᱮ ᱦᱟᱹᱠᱩ ᱫᱚᱠᱚ ᱢᱚᱡᱽ ᱦᱟᱹᱠᱩ ᱠᱚ ᱜᱮᱡᱮᱨ ᱦᱟᱹᱠᱩ ᱠᱚ ᱟᱹᱜᱩ ᱞᱮᱠᱚ ᱠᱷᱟᱱ ᱠᱷᱚᱱᱰᱷᱟ ᱥᱟᱠᱟᱢ ᱨᱮᱦᱚ ᱠᱚ ᱞᱟᱫ ᱠᱚᱜᱮᱭᱟ ᱟᱨ ᱥᱟᱥᱟᱝ ᱥᱟᱠᱟᱢ ᱨᱮᱦᱚ ᱟᱨ ᱦᱚᱛᱚᱫ ᱥᱟᱠᱟᱢ ᱨᱮᱦᱚ ᱦᱚᱛᱚᱫ ᱥᱟᱠᱟᱢ ᱚᱠᱟᱠᱚ ᱨᱚᱝᱜᱚ ᱠᱷᱟᱱ ᱫᱚ ᱚᱱᱟᱫᱚ ᱜᱤᱰᱤᱠᱟᱜ ᱦᱩᱭᱩᱜᱟ ᱟᱨ ᱢᱚᱡᱽᱼᱟᱜ ᱫᱚ ᱥᱤᱯᱤ ᱢᱮᱥᱟᱞ ᱦᱩᱭᱩᱜᱟ ᱟᱨ ᱚᱱᱠᱟ ᱠᱷᱚᱱᱰᱟ ᱥᱟᱠᱟᱢ ᱦᱚ ᱨᱚᱝᱜᱚ ᱟᱜ ᱫᱚ ᱜᱤᱰᱤ ᱠᱟᱜ ᱦᱩᱭᱩᱜᱼᱟ ᱟᱨ ᱢᱚᱡᱽ ᱟᱜ ᱫᱚ ᱥᱤᱯᱤ ᱢᱮᱥᱟᱞ ᱦᱩᱭᱩᱜᱼᱟ ᱟᱨ ᱥᱟᱥᱟᱝ ᱥᱟᱠᱟᱢ ᱫᱚ ᱵᱟᱞᱮ ᱥᱤᱯᱤ ᱢᱮᱥᱟᱞᱟ ᱵᱚᱞᱮ ᱚᱱᱟ ᱫᱚ ᱵᱟᱠᱩ ᱥᱤᱯᱤ ᱢᱮᱥᱟᱞᱟ ᱠᱟᱛᱷᱟᱡ ᱟᱫᱚ ᱚᱱᱟᱠᱚ ᱟᱫᱷᱮ ᱠᱚ ᱨᱤᱫ ᱢᱮᱥᱟᱞ ᱠᱟᱛᱮ ᱟᱨ ᱵᱮᱨᱮᱞ ᱢᱟᱹᱨᱤᱡ ᱠᱚ ᱨᱤᱫ ᱢᱮᱥᱟᱞ ᱠᱟᱛᱮ ᱯᱤᱭᱟᱡ ᱠᱚ ᱟᱫᱚ ᱢᱚᱡᱽ ᱜᱮ ᱥᱤᱵᱤᱞᱟ ᱚᱱᱟᱫᱚ ᱥᱚᱲᱚᱢ ᱦᱚᱸ ᱟᱹᱭᱠᱟᱹᱜᱼᱟ